ᱜᱚᱜᱚ ᱦᱚᱲᱟᱜ ᱫᱚ ᱠᱟᱹᱢᱤ ᱛᱟᱦᱮᱱᱟ ᱚᱱᱟ ᱚᱲᱟᱜ ᱨᱮᱱ ᱩᱱᱠᱩ ᱞᱟᱹᱴᱩ ᱵᱟᱦᱩ ᱯᱮ ᱧᱟᱛᱭᱟ ᱥᱮ ᱢᱚᱬᱮ ᱧᱟᱛᱭᱟ ᱩᱱᱠᱩ ᱫᱚ ᱞᱟᱹᱴᱩ ᱵᱟᱦᱩᱜᱮᱭ ᱜᱮᱡ ᱜᱩᱨᱤᱡᱟᱭ ᱟᱞᱮ ᱜᱩᱨᱤᱡ ᱫᱟᱜ ᱮ ᱟᱨᱮᱡ ᱤᱫᱤᱭᱟ ᱦᱟᱱᱮ ᱠᱩᱞᱦᱤ ᱦᱟᱹᱵᱤᱡ ᱛᱟᱨᱯᱚᱨ ᱫᱚ ᱡᱚᱜ ᱡᱚᱜ ᱥᱟᱯᱷᱟᱭᱟᱭ ᱚᱱᱟ ᱫᱚ ᱠᱷᱟᱯᱨᱟᱜ ᱨᱮᱠᱚ ᱦᱟᱨ ᱠᱮᱫ ᱜᱮ ᱠᱟᱛᱣᱟᱨ ᱠᱚᱫᱚ ᱟᱫᱚ ᱠᱚ ᱩᱰᱩᱝᱚᱜᱼᱟ ᱟᱫᱚ ᱟᱛᱩᱨᱮᱱ ᱦᱚᱲ ᱡᱟᱨᱣᱟ ᱠᱚᱜᱼᱟ ᱠᱚ ᱡᱚᱛᱚ ᱜᱮ ᱜᱚᱜᱚ ᱦᱚᱲ ᱟᱫᱚ ᱮᱱᱮ ᱯᱟᱸᱡᱟ ᱤᱫᱤ ᱠᱚᱣᱟ ᱞᱮ ᱯᱟᱸᱡᱟ ᱤᱫᱤ ᱠᱚᱣᱟ ᱞᱮ ᱜᱟᱹᱰᱭᱟ ᱜᱟᱹᱰᱭᱟ ᱯᱟᱥᱮ ᱨᱮᱠᱚ ᱜᱤᱰᱤ ᱠᱟᱜᱼᱟ ᱤᱭᱟᱹ ᱚᱱᱟ ᱠᱷᱟᱯᱨᱟ ᱠᱚᱫᱚ ᱜᱟᱹᱰᱭᱟᱹ ᱨᱮ ᱥᱮᱱ ᱠᱟᱛᱮ ᱫᱚ ᱛᱳᱯᱳ ᱨᱟᱠᱟᱵ ᱟᱠᱚ ᱛᱳᱯᱳ ᱨᱟᱠᱟᱵ ᱠᱟᱛᱮ ᱫᱚ ᱜᱷᱟᱴ ᱠᱚ ᱵᱮᱱᱟᱣᱟ ᱜᱷᱟᱴ ᱵᱮᱱᱟᱣ ᱠᱟᱛᱮ ᱫᱚ ᱟᱫᱚ ᱩᱱᱠᱩ ᱠᱚ ᱥᱮᱱ ᱠᱚᱜ ᱜᱚᱡ ᱚᱲᱟᱜ ᱛᱮ ᱡᱚᱛᱚ ᱜᱚᱜᱚ ᱦᱚᱲ ᱜᱮ ᱫᱟᱹᱛᱟᱹᱱᱤ ᱠᱚ ᱮᱢᱟᱣᱟᱠᱚᱣᱟ ᱫᱟᱹᱛᱟᱹᱱᱤ ᱮᱢ ᱠᱟᱛᱮ ᱫᱚ ᱟᱠᱚ ᱫᱚ ᱟᱫᱚ ᱜᱷᱟᱹᱴ ᱨᱮᱠᱚ ᱫᱩᱲᱩᱵᱼᱟ ᱚᱱᱮ ᱠᱚ ᱜᱷᱟᱴ ᱠᱟᱜᱼᱟ ᱚᱸᱰᱮ ᱤᱭᱟᱹ ᱤᱫᱤᱭᱟᱠᱚ ᱩᱛᱤᱧ ᱥᱩᱱᱩᱢ ᱤᱭᱟᱹ ᱥᱟᱥᱟᱝ ᱚᱱᱮ ᱠᱩᱸᱭᱰᱤ ᱤᱭᱟᱹ ᱛᱩᱲᱤ ᱤᱭᱟᱹ ᱠᱟᱸᱲᱮ ᱥᱮ ᱤᱭᱟᱹ ᱦᱮᱸᱫᱮ ᱟᱫᱚ ᱜᱷᱟᱴ ᱠᱚ ᱵᱮᱱᱟᱣᱟ ᱫᱟᱹᱛᱟᱹᱱᱤ ᱫᱟᱹᱛᱟᱹᱱᱤ ᱠᱚ ᱫᱚᱦᱚᱭᱟ ᱥᱟᱨᱡᱚᱢ ᱥᱟᱠᱟᱢ ᱠᱚ ᱟᱹᱜᱩᱭᱟ ᱥᱟᱨᱡᱚᱢ ᱥᱟᱠᱟᱢ ᱤᱭᱟᱹ ᱠᱟᱛᱮ ᱫᱚᱦᱚ ᱠᱟᱛᱮ ᱥᱤᱸᱫᱩᱨ ᱠᱚ ᱡᱚᱫ ᱟᱜᱼᱟ ᱚᱱᱟ ᱠᱚᱠᱚ ᱡᱚᱫ ᱟᱜᱼᱟ ᱥᱤᱸᱫᱩᱨ ᱠᱚ ᱥᱟᱥᱟᱝ ᱠᱚ ᱦᱮᱸᱫᱮ ᱠᱚ ᱚᱱᱟ ᱠᱟᱸᱲᱮ ᱠᱚ ᱠᱚ ᱫᱚᱦᱚᱭᱟ ᱫᱚᱦᱚ ᱠᱟᱛᱮ ᱫᱚ ᱟᱵᱟᱨ ᱛᱳᱯᱳᱭᱮᱱ ᱜᱮᱠᱚ ᱟᱨ ᱫᱟᱜ ᱠᱚ ᱫᱩᱞ ᱠᱮᱫ ᱜᱮ ᱯᱚᱭᱥᱟ ᱫᱚᱦᱚ ᱠᱟᱛᱮ ᱟᱹᱛᱩ ᱨᱮᱱ ᱦᱚᱲ ᱫᱚ ᱮᱱᱮ ᱰᱟᱹᱵᱨᱟᱹ ᱨᱟᱠᱟᱵ ᱟᱠᱚ ᱩᱸᱜ ᱤᱭᱟᱹ ᱱᱟᱲᱠᱟᱜ ᱟᱠᱚ ᱰᱟᱹᱵᱨᱟᱹᱜ ᱟᱠᱚ ᱟᱫᱚ ᱦᱤᱡᱩᱜ ᱟᱠᱚ ᱰᱟᱹᱵᱨᱟᱹ ᱵᱟᱲᱟ ᱠᱟᱛᱮ ᱫᱚ ᱫᱟᱜ ᱠᱚ ᱟᱹᱜᱩ ᱛᱚᱨᱟᱭᱟ ᱢᱤᱫ ᱵᱟᱞᱛᱤ ᱟᱨ ᱟᱠᱚ ᱵᱟᱹᱴᱤ ᱛᱚᱠᱚ ᱟᱹᱜᱩᱭᱟ ᱟᱠᱚ ᱯᱮ ᱧᱟᱛᱭᱟ ᱥᱮ ᱢᱚᱬᱮ ᱧᱟᱛᱭᱟ ᱚᱱᱟ ᱫᱚ ᱚᱸᱰᱮ ᱠᱚ ᱦᱤᱨᱤᱡ ᱠᱮᱫ ᱜᱮ ᱵᱟᱞᱛᱤ ᱛᱮᱫᱚᱠᱚ ᱟᱹᱜᱩᱭᱟ ᱚᱱᱟ ᱛᱮᱫᱚ ᱟᱹᱛᱩ ᱦᱚᱲ ᱫᱩᱣᱟᱹᱨ ᱴᱷᱮᱱ ᱞᱮ ᱟᱹᱨᱩᱵᱚᱜᱼᱟ ᱡᱟᱸᱜᱟ ᱡᱟᱸᱜᱟᱞᱮ ᱟᱨᱩᱵᱚᱜᱼᱟ ᱟᱨ ᱠᱚᱲᱟ ᱦᱚᱯᱚᱱ ᱫᱚᱠᱚ ᱪᱟᱞᱟᱜᱼᱟ ᱥᱚᱥᱟᱱ ᱠᱷᱚᱱ ᱫᱚ ᱡᱟᱝ ᱵᱟᱦᱟ ᱠᱚ ᱤᱫᱤᱭᱟ ᱫᱟᱢᱳᱫᱚᱨ ᱜᱟᱰᱟ ᱛᱮ ᱟᱨ ᱦᱤᱡᱩᱜᱼᱟ ᱠᱚ ᱧᱤᱫᱟᱹ ᱵᱮᱲᱟ ᱧᱤᱫᱟᱹ ᱵᱮᱲᱟ ᱦᱮᱡ ᱠᱟᱛᱮ ᱫᱚ ᱢᱤᱫᱴᱮᱱ ᱥᱤᱢ ᱠᱚ ᱠᱩᱴᱟᱹᱢᱮᱭᱟ ᱥᱤᱢ ᱠᱩᱴᱟᱹᱢ ᱠᱟᱛᱮ ᱫᱚ ᱪᱷᱩᱸᱛ ᱫᱚ ᱪᱟᱵᱟᱜ ᱢᱮᱴᱟᱣ ᱠᱮᱫᱟ ᱠᱚ ᱪᱷᱩᱸᱛ ᱫᱚᱠᱚ